ᱵᱮᱝᱜᱚᱞ ᱨᱮᱱ ᱵᱮᱯᱟᱨ ᱠᱟᱹᱢᱤ ᱦᱚᱨᱟ ᱪᱟᱪᱟᱞᱟᱣ ᱨᱮ ᱱᱚᱝᱠᱟᱱ ᱢᱩᱲᱩᱫ ᱵᱮᱯᱟᱨᱤ ᱟᱹᱭᱤᱱ ᱥᱮ ᱟᱹᱨᱤ ᱠᱚᱫᱚ ᱦᱩᱭᱩᱜ ᱠᱟᱱᱟ ᱡᱟᱦᱟᱸ ᱞᱮᱠᱟᱱᱟᱜ ᱵᱮᱵᱽᱥᱟ ᱪᱟᱪᱞᱟᱣ ᱨᱮ ᱢᱟᱲᱟᱝ ᱛᱮ ᱴᱨᱮᱹᱰ ᱞᱟᱭᱥᱮᱱᱥ ᱫᱚ ᱟᱹᱰᱤ ᱜᱮ ᱞᱟᱹᱠᱛᱤᱭᱟᱱᱟ ᱚᱱᱟ ᱥᱟᱶᱛᱮᱧ ᱞᱟᱹᱭᱟ ᱡᱟᱦᱟᱸ ᱞᱮᱠᱟᱱ ᱵᱮᱵᱽᱥᱟ ᱨᱮᱜᱮ ᱴᱨᱮᱹᱰ ᱞᱟᱭᱥᱮᱱᱥ ᱞᱟᱹᱠᱛᱤ ᱢᱮᱱᱟᱜᱼᱟ ᱚᱱᱟ ᱛᱟᱭᱚᱢ ᱵᱮᱵᱽᱥᱟ ᱪᱟᱪᱟᱞᱟᱣ ᱚᱠᱛᱚ ᱥᱚᱨᱠᱟᱨ ᱫᱚ ᱴᱮᱠᱥ ᱟᱢ ᱮᱢ ᱛᱮᱜᱮ ᱦᱩᱭᱟᱢᱟ ᱚᱱᱟ ᱫᱚ ᱡᱟᱦᱟᱸ ᱞᱮᱠᱟᱱᱟᱜ ᱜᱮ ᱴᱮᱠᱥ ᱦᱩᱭᱩᱜ ᱢᱟ ᱪᱮᱫ ᱞᱮᱠᱟ ᱥᱮ ᱞ ᱴᱮᱠᱥ ᱦᱩᱭᱮᱱᱟ ᱤᱱᱠᱟᱢ ᱴᱮᱠᱥ ᱦᱩᱭᱮᱱᱟ ᱡᱤ ᱮᱥ ᱴᱤ ᱴᱮᱠᱥ ᱦᱩᱭᱮᱱᱟ ᱟᱨᱦᱚᱸ ᱮᱢᱟᱱ ᱛᱮᱭᱟᱜ ᱴᱮᱠᱥ ᱟᱢ ᱥᱚᱨᱠᱟᱨ ᱫᱚ ᱮᱢ ᱛᱮᱜᱮ ᱦᱩᱭᱟᱢᱟ